ᱟᱪᱪᱷᱟ ᱟᱹᱰᱤ ᱱᱟᱯᱟᱭ ᱠᱩᱠᱞᱤ ᱠᱟᱨᱚᱱ ᱢᱤᱫᱴᱟᱝ ᱡᱟᱹᱛ ᱥᱮ ᱢᱤᱫᱴᱟᱝ ᱯᱟᱹᱨᱤᱥ ᱛᱤᱱ ᱜᱷᱟᱹᱲᱤ ᱵᱟᱭ ᱥᱮᱪᱮᱫᱚᱜ ᱠᱟᱱᱟ ᱥᱮ ᱩᱱᱤᱭᱟᱜ ᱥᱮᱪᱮᱫ ᱰᱟᱦᱟᱨ ᱪᱮᱫᱠᱟᱱ ᱛᱟᱭᱟ ᱚᱱᱟ ᱪᱮᱛᱟᱱ ᱨᱮᱜᱮ ᱩᱱᱤᱭᱟᱜ ᱟᱜᱟᱢ ᱱᱤᱨᱵᱷᱚᱨ ᱫᱟᱭ ᱚᱱᱟ ᱠᱷᱟᱹᱛᱤᱨ ᱛᱮ ᱥᱟᱱᱛᱟᱲᱤ ᱟᱵᱚ ᱡᱟᱦᱟᱸᱭ ᱠᱷᱮᱨᱣᱟᱞ ᱵᱤᱨᱟᱹᱫᱟᱹᱞᱤ ᱦᱚᱲ ᱢᱮᱱᱟᱜ ᱵᱚᱱᱟ ᱟᱵᱚ ᱢᱩᱫᱽᱨᱮ ᱥᱮᱪᱮᱫ ᱠᱟᱹᱴᱤᱡ ᱠᱷᱚᱱᱟᱜ ᱜᱮ ᱴᱷᱤᱠ ᱵᱷᱟᱵᱮ ᱥᱮᱪᱮᱫ ᱵᱚᱱ ᱞᱟᱦᱟ ᱤᱫᱤ ᱞᱮᱠᱷᱟᱱ ᱫᱚ ᱟᱜᱟᱢ ᱫᱤᱱᱨᱮ ᱟᱵᱚ ᱠᱚᱨᱮᱱ ᱯᱚᱯᱚᱝᱲᱟ ᱵᱷᱟᱜᱮ ᱡᱟᱭᱜᱟ ᱨᱮᱠᱚ ᱥᱮᱴᱮᱨ ᱫᱟᱲᱮᱭᱟᱜᱼᱟ ᱚᱱᱟᱛᱮ ᱥᱟᱱᱟᱢ ᱥᱚᱢᱟᱡᱽ ᱥᱩᱥᱟᱹᱨᱤᱭᱟᱹ ᱥᱮ ᱜᱟᱹᱠᱷᱩᱲᱤᱭᱟᱹ ᱠᱚ ᱟᱵᱚ ᱥᱟᱱᱛᱟᱲᱤ ᱯᱟᱹᱨᱥᱤ ᱥᱮᱪᱮᱫ ᱛᱮ ᱥᱮ ᱟᱵᱚ ᱥᱚᱢᱟᱡᱽ ᱨᱮᱥᱮ ᱥᱮᱪᱮᱫ ᱪᱤᱠᱟᱹᱛᱮ ᱵᱷᱟᱜᱮ ᱰᱟᱦᱟᱨ ᱛᱮᱵᱚᱱ ᱤᱫᱤ ᱫᱟᱲᱮᱭᱟᱜᱼᱟ ᱚᱱᱟ ᱨᱮᱱᱟᱜ ᱫᱤᱥ ᱦᱩᱫᱤᱥ ᱫᱚᱨᱠᱟᱨ ᱠᱟᱱᱟ ᱤᱧᱟᱹᱜ ᱪᱤᱱᱛᱟᱹ ᱵᱷᱟᱵᱽᱱᱟ ᱛᱮᱫᱚ ᱥᱮᱪᱮᱫ ᱫᱚ ᱠᱟᱹᱴᱤᱡ ᱩᱢᱟᱹᱨ ᱠᱷᱚᱱᱟᱜ ᱜᱮ ᱥᱮ ᱡᱟᱦᱟᱸ ᱚᱝᱜᱚᱣᱟᱲᱤ ᱥᱮ ᱮᱛᱚᱦᱚᱵ ᱤᱥᱠᱩᱞ ᱠᱚ ᱥᱮ ᱵᱤᱫᱽᱫᱟᱹᱜᱟᱲ ᱠᱚ ᱦᱮᱱᱟᱜᱼᱟ ᱚᱱᱟ ᱠᱚ ᱠᱷᱚᱱᱟᱜ ᱜᱮ ᱟᱵᱚ ᱴᱷᱤᱠ ᱢᱚᱛᱚ ᱜᱤᱫᱽᱨᱟᱹ ᱠᱚ ᱵᱷᱮᱡᱟ ᱦᱩᱭᱩᱜ ᱛᱟᱵᱚᱱᱟ ᱟᱨ ᱱᱤᱭᱚᱢ ᱠᱟᱛᱮ ᱥᱮ ᱥᱚᱢᱚᱭ ᱠᱟᱛᱮ ᱚᱠᱛᱚ ᱱᱟᱹᱯᱤᱛ ᱡᱷᱚᱛᱚ ᱦᱚᱲ ᱜᱮ ᱚᱱᱟ ᱵᱤᱫᱽᱫᱟᱹᱜᱟᱲ ᱨᱮ ᱜᱤᱫᱽᱨᱟᱹ ᱠᱚ ᱵᱷᱮᱡᱟ ᱠᱟᱛᱮ ᱥᱮᱪᱮᱫ ᱢᱟᱨᱥᱟᱞ ᱨᱮᱵᱚᱱ ᱟᱹᱜᱩ ᱫᱟᱲᱮᱭᱟᱠᱚᱣᱟ ᱥᱩᱫᱷᱩ ᱜᱤᱫᱽᱨᱟᱹ ᱵᱤᱫᱽᱫᱟᱹᱜᱟᱲ ᱨᱮ ᱵᱷᱮᱡᱟ ᱠᱟᱛᱮ ᱫᱚ ᱵᱟᱭ ᱜᱟᱱᱚᱜᱼᱟ ᱚᱱᱟ ᱥᱟᱶᱛᱮ ᱩᱱᱤ ᱵᱤᱫᱽᱫᱟᱹᱜᱟᱲ ᱨᱮ ᱡᱟᱦᱟᱸ ᱠᱚ ᱥᱮᱬᱟ ᱟᱠᱚ ᱠᱟᱱᱟ ᱚᱲᱟᱜ ᱨᱮ ᱦᱮᱡ ᱠᱟᱛᱮ ᱴᱷᱤᱠ ᱢᱚᱛᱚᱭ ᱯᱟᱲᱦᱟᱜ ᱠᱟᱱᱟ ᱪᱚᱨᱪᱟᱭᱮᱫᱟᱭ ᱥᱮ ᱵᱟᱭ ᱪᱚᱨᱪᱟᱭᱮᱫᱟ ᱱᱤᱭᱟᱹ ᱦᱚᱸ ᱮᱸᱜᱟᱛ ᱟᱯᱟᱛ ᱠᱚ ᱧᱮᱞ ᱫᱚᱨᱠᱟᱨ ᱠᱟᱱᱟ ᱚᱱᱟ ᱥᱟᱶᱛᱮ ᱵᱤᱫᱽᱫᱟᱹᱜᱟᱲ ᱨᱮ ᱥᱚᱨᱠᱟᱨᱤ ᱯᱟᱦᱴᱟ ᱠᱷᱚᱱᱟᱜ ᱡᱟᱦᱟᱸ ᱵᱮᱵᱚᱥᱛᱷᱟ ᱠᱚ ᱦᱮᱱᱟᱜᱼᱟ ᱴᱷᱤᱠ ᱢᱚᱛᱚ ᱚᱱᱟ ᱞᱮᱠᱟᱜᱮ ᱵᱤᱫᱽᱫᱟᱹᱜᱟᱲ ᱪᱟᱞᱟᱜ ᱠᱟᱱᱟ ᱥᱮ ᱵᱟᱝ ᱚᱱᱟ ᱦᱚᱸ ᱧᱮᱞ ᱞᱟᱹᱠᱛᱤᱜ ᱠᱟᱱᱟ ᱟᱭᱳ ᱟᱲᱟᱝ ᱛᱮ ᱯᱟᱲᱦᱟᱣ ᱫᱟᱲᱮᱭᱟᱜ ᱠᱷᱟᱱ ᱢᱟ ᱟᱹᱰᱤ ᱢᱚᱡᱽ ᱡᱟᱦᱟᱸ ᱴᱚᱴᱷᱟ ᱠᱚᱨᱮᱜ ᱟᱭᱳ ᱟᱲᱟᱝ ᱛᱮ ᱯᱟᱲᱦᱟᱣ ᱨᱮᱱᱟᱜ ᱥᱩᱵᱤᱫᱷᱟ ᱵᱟᱹᱱᱩᱜᱼᱟ ᱚᱱᱟ ᱚᱱᱟ ᱠᱚᱨᱮ ᱟᱭᱳ ᱟᱲᱟᱝ ᱛᱮ ᱯᱟᱲᱦᱟᱣ ᱞᱮᱠᱷᱟᱱ ᱠᱟᱹᱴᱤᱡ ᱩᱢᱮᱨ ᱠᱷᱚᱱᱟᱜ ᱜᱮ ᱜᱤᱫᱽᱨᱟᱹ ᱠᱚ ᱟᱹᱰᱤ ᱞᱚᱜᱚᱱ ᱠᱚ ᱥᱮᱪᱮᱫᱚᱜᱼᱟ ᱮᱛᱚᱦᱚᱵ ᱵᱤᱫᱽᱫᱟᱹᱜᱟᱲ ᱯᱟᱨᱚᱢ ᱠᱟᱛᱮ ᱛᱟᱞᱟ ᱨᱮᱱᱟᱜ ᱵᱤᱫᱽᱫᱟᱹᱜᱟᱲ ᱥᱮ ᱦᱟᱭ ᱤᱥᱠᱩᱞ ᱠᱚᱨᱮ ᱦᱚᱸ ᱜᱤᱫᱽᱨᱟᱹ ᱵᱚᱱ ᱵᱷᱮᱡᱟ ᱠᱚᱢᱟ ᱮᱵᱚᱝ ᱚᱸᱰᱮ ᱛᱟᱞᱟ ᱨᱮᱱᱟᱜ ᱵᱤᱫᱽᱫᱟᱹᱜᱟᱲ ᱨᱮ ᱥᱮ ᱦᱟᱭ ᱤᱥᱠᱩᱞ ᱢᱟᱫᱽᱫᱷᱚᱢᱤᱠ ᱤᱥᱠᱩᱞ ᱠᱚᱨᱮ ᱢᱩᱪᱟᱹᱫ ᱫᱷᱟᱹᱨᱤᱡ ᱠᱚ ᱯᱟᱲᱦᱟᱣ ᱫᱟᱲᱮᱭᱟᱜ ᱢᱟ ᱚᱱᱟ ᱦᱚᱸ ᱚᱠᱛᱚ ᱚᱠᱛᱚ ᱧᱮᱞ ᱦᱩᱭᱩᱜᱼᱟ ᱢᱟᱫᱽᱫᱷᱚᱢᱤᱠ ᱟᱨ ᱩᱪᱪᱚ ᱢᱟᱫᱽᱫᱷᱚᱢᱤᱠ ᱵᱤᱱᱤᱰ ᱨᱮ ᱟᱹᱰᱤ ᱜᱟᱱ ᱜᱮ ᱜᱤᱫᱽᱨᱟᱹ ᱠᱚ ᱫᱩᱲᱩᱵ ᱠᱟᱱᱛᱮ ᱵᱤᱱᱤᱰ ᱠᱚ ᱮᱢᱮᱜ ᱨᱮᱦᱚᱸ ᱟᱹᱰᱤᱜᱟᱱ ᱥᱚᱢᱚᱭ ᱧᱮᱞ ᱠᱟᱱᱟ ᱮᱛᱚᱦᱚᱵ ᱵᱤᱫᱽᱫᱟᱹᱜᱟᱲ ᱨᱮ ᱡᱟᱦᱟᱸ ᱠᱚ ᱵᱷᱚᱨᱛᱤᱭ ᱠᱟᱱᱟ ᱢᱟᱫᱽᱫᱷᱚᱢᱤᱠ ᱫᱷᱟᱹᱵᱤᱡ ᱵᱟᱝ ᱠᱚ ᱯᱟᱲᱦᱟᱣ ᱢᱩᱪᱟᱹᱫ ᱫᱟᱲᱮᱭᱟᱜ ᱠᱟᱱᱟ ᱢᱟᱫᱽᱫᱷᱚᱢᱤᱠ ᱩᱪᱪᱚ ᱢᱟᱫᱽᱫᱷᱚᱢᱤᱠ ᱵᱤᱫᱽᱫᱟᱹᱜᱟᱲ ᱨᱮ ᱯᱟᱲᱦᱟᱣ ᱯᱩᱨᱟᱹᱣ ᱠᱟᱛᱮ ᱠᱚᱞᱮᱡᱽ ᱨᱮ ᱥᱮ ᱡᱮᱜᱮᱛ ᱵᱤᱫᱽᱫᱟᱹᱜᱟᱲ ᱨᱮ ᱡᱟᱦᱟᱸᱭ ᱠᱚᱵᱚᱱ ᱵᱷᱚᱨᱛᱤᱜ ᱠᱟᱱᱟ ᱥᱮ ᱥᱮᱞᱮᱫᱚᱜ ᱠᱟᱱᱟ ᱩᱱᱠᱩ ᱦᱚᱸ ᱯᱟᱲᱦᱟᱣ ᱢᱩᱪᱟᱹᱫ ᱠᱟᱛᱮ ᱥᱚᱨᱠᱟᱨᱤ ᱠᱟᱹᱢᱤ ᱵᱚᱱ ᱧᱟᱢ ᱞᱮᱠᱷᱟᱱ ᱫᱚ ᱮᱛᱚᱦᱚᱵ ᱠᱷᱚᱱᱟᱜ ᱢᱩᱪᱟᱹᱫ ᱥᱤᱠᱷᱱᱟᱹᱛ ᱰᱟᱦᱟᱨ ᱛᱮ ᱛᱟᱲᱟᱢ ᱠᱟᱛᱮ ᱥᱟᱢᱟᱡᱽ ᱨᱮ ᱛᱤᱜᱩ ᱠᱮᱴᱮᱡ ᱞᱮᱠᱟᱱ ᱡᱟᱭᱜᱟ ᱨᱮᱵᱚᱱ ᱪᱟᱞᱟᱣ ᱫᱟᱲᱮᱭᱟᱜᱼᱟ ᱱᱚᱰᱮ ᱵᱤᱫᱽᱫᱟᱹᱜᱟᱲ ᱨᱮ ᱡᱟᱦᱟᱸ ᱧᱮᱞᱚᱜ ᱠᱟᱱᱟ ᱟᱵᱚ ᱟᱭᱳ ᱟᱲᱟᱝ ᱛᱮ ᱡᱟᱦᱟᱸ ᱠᱚ ᱡᱟᱦᱟᱸ ᱛᱤᱱᱟᱹᱜ ᱞᱚᱜᱚᱱ ᱵᱚᱱ ᱥᱮᱪᱮᱫ ᱫᱟᱲᱮᱭᱟᱜᱼᱟ ᱮᱴᱟᱜ ᱟᱲᱟᱝ ᱛᱮ ᱵᱟᱝ ᱵᱚᱱ ᱩᱱᱟᱹᱜ ᱞᱚᱜᱚᱱ ᱵᱚᱱ ᱥᱮᱪᱮᱫᱚᱜᱼᱟ ᱠᱟᱹᱡ ᱪᱩᱞᱩᱝ ᱥᱮᱬᱟ ᱞᱟᱦᱟᱥᱮᱱ ᱜᱤᱫᱽᱨᱟᱹ ᱠᱚᱦᱚᱸ ᱤᱱᱠᱟᱹ ᱜᱮᱠᱚ ᱵᱷᱟᱹᱵᱤᱛᱚᱜᱼᱟ ᱟᱛᱮᱱ ᱥᱚᱢᱚᱭ ᱟᱲᱟᱝ ᱵᱟᱝ ᱵᱩᱡᱽ ᱠᱷᱟᱹᱛᱤᱨ ᱯᱟᱲᱦᱟᱜ ᱨᱮᱱᱟᱜ ᱩᱛᱥᱟᱦᱚ ᱜᱮᱠᱚ ᱟᱫᱼᱟ ᱚᱱᱟ ᱥᱟᱶᱛᱮ ᱧᱮᱞ ᱜᱟᱱᱚᱜᱼᱟ ᱥᱚᱨᱠᱟᱨᱤ ᱵᱷᱟᱵᱽ ᱛᱮ ᱠᱤᱪᱷᱩ ᱠᱤᱪᱷᱩ ᱵᱤᱫᱽᱫᱟᱹᱜᱟᱲ ᱨᱮ ᱚᱱᱤᱭᱚᱢ ᱨᱮᱱ ᱦᱚᱸ ᱧᱮᱞᱚᱜ ᱠᱟᱱᱟ ᱥᱮ ᱩᱫᱟᱥᱤᱱᱚᱛᱟ ᱦᱚᱸ ᱧᱮᱞᱚᱜ ᱠᱟᱱᱟ ᱴᱷᱤᱠ ᱢᱚᱛᱚ ᱯᱚᱛᱚᱵ ᱠᱚ ᱥᱚᱢᱚᱭ ᱠᱚᱨᱮ ᱵᱟᱝ ᱦᱤᱡᱩᱜᱼᱟ ᱯᱚᱛᱚᱵ ᱠᱚᱦᱚᱸ ᱡᱟᱦᱟᱸ ᱵᱷᱩᱞ ᱛᱨᱩᱴᱤ ᱢᱮᱱᱟᱜᱼᱟ ᱚᱱᱟ ᱠᱚ ᱵᱟᱝ ᱠᱚ ᱴᱷᱤᱠ ᱠᱟᱫᱟ ᱟᱨ ᱵᱤᱱᱤᱰ ᱡᱚᱠᱷᱚᱱ ᱦᱚᱸ ᱵᱤᱵᱷᱤᱱᱱᱚ ᱡᱟᱭᱜᱟ ᱨᱮ ᱡᱟᱦᱟᱱᱟᱜ ᱮᱴᱠᱮᱴᱚᱬᱮ ᱦᱩᱭ ᱞᱮᱱᱠᱷᱟᱱ ᱚᱱᱟ ᱥᱚᱨᱠᱟᱨᱤ ᱯᱟᱦᱴᱟ ᱠᱷᱚᱱᱟᱜ ᱜᱚᱲᱚ ᱵᱟᱝ ᱧᱟᱢᱚᱜᱼᱟ ᱱᱤᱭᱟᱹ ᱠᱚ ᱵᱤᱫᱽᱫᱟᱹᱜᱟᱲ ᱪᱷᱟᱲᱟ ᱦᱚᱸ ᱠᱟᱹᱨᱤᱜᱚᱨᱤ ᱵᱤᱫᱽᱫᱟᱹᱜᱟᱲ ᱨᱮ ᱜᱤᱫᱽᱨᱟᱹ ᱵᱷᱚᱨᱛᱤ ᱞᱟᱜᱟᱜ ᱛᱟᱵᱚᱱᱟ ᱡᱮᱜᱮᱛ ᱵᱤᱫᱽᱫᱟᱹᱜᱟᱲ ᱨᱮ ᱯᱟᱲᱦᱟᱣ ᱢᱩᱪᱟᱹᱫ ᱠᱟᱛᱮ ᱥᱚᱨᱠᱟᱨᱤ ᱠᱟᱹᱢᱤ ᱵᱟᱭ ᱧᱟᱢ ᱞᱮᱱᱠᱷᱟᱱ ᱠᱟᱹᱨᱤᱜᱚᱨᱤ ᱵᱤᱫᱽᱫᱟᱹᱜᱟᱲ ᱠᱷᱚᱱᱟᱜ ᱡᱟᱦᱟᱸᱭ ᱠᱚ ᱥᱮᱬᱟ ᱠᱟᱫᱟ ᱩᱱᱠᱩ ᱫᱚ ᱠᱟᱹᱢᱤ ᱨᱮᱱᱟᱜ ᱚᱵᱷᱟᱵᱽ ᱵᱟᱭ ᱦᱩᱭᱩᱜ ᱛᱟᱠᱚᱣᱟ ᱱᱟᱦᱟᱜ ᱫᱚ ᱥᱮᱪᱮᱫ ᱥᱟᱶ ᱥᱟᱶ ᱛᱮ ᱞᱟᱡ ᱟᱹᱥᱩᱞ ᱞᱮᱠᱟᱱ ᱠᱟᱹᱢᱤ ᱧᱟᱢ ᱦᱚᱸ ᱟᱹᱰᱤ ᱞᱟᱹᱠᱛᱤᱜ ᱠᱟᱱᱟ ᱚᱱᱟ ᱦᱚᱛᱮᱜ ᱛᱮ ᱠᱟᱹᱨᱤᱜᱚᱨᱤ ᱵᱤᱫᱽᱫᱟᱹᱜᱟᱲᱨᱮ ᱜᱤᱫᱽᱨᱟᱹ ᱵᱷᱚᱨᱛᱤ ᱞᱮᱠᱷᱟᱱ ᱠᱟᱹᱢᱤ ᱠᱟᱛᱮᱫ ᱟᱹᱥᱩᱞ ᱨᱮᱱᱟᱜ ᱰᱟᱦᱟᱨ ᱠᱚ ᱧᱟᱢᱼᱟ ᱚᱱᱟ ᱵᱮᱜᱚᱨ ᱥᱮᱪᱮᱫ ᱫᱚ ᱥᱚᱵ ᱥᱚᱢᱚᱭ ᱜᱮ ᱢᱟᱨᱥᱟᱞ ᱰᱟᱦᱟᱨ ᱛᱮ ᱤᱫᱤ ᱢᱮᱭᱟᱭ ᱚᱱᱟ ᱠᱷᱟᱹᱛᱤᱨ ᱛᱮᱦᱚᱸ ᱟᱵᱚ ᱥᱮᱪᱮᱫ ᱰᱟᱦᱟᱨ ᱟᱯᱱᱟᱨ ᱦᱳᱭᱳᱜ ᱛᱟᱵᱚᱱᱟ ᱥᱟᱢᱟᱡᱤᱠ ᱵᱷᱟᱵᱮ ᱞᱟᱹᱭ ᱞᱮᱠᱷᱟᱱ ᱟᱹᱰᱤᱵᱚᱱ ᱛᱟᱭᱱᱚᱢ ᱜᱮᱭᱟ ᱟᱵᱚ ᱥᱚᱢᱟᱡᱽ ᱨᱮ ᱟᱹᱰᱤ ᱟᱸᱫᱷᱟ ᱯᱟᱹᱛᱭᱟᱹᱣ ᱠᱚ ᱦᱮᱱᱟᱜᱼᱟ ᱡᱟᱦᱟᱱᱟᱜ ᱨᱳᱜᱽ ᱟᱡᱟᱨ ᱥᱮ ᱰᱟᱹᱱ ᱦᱚᱜᱼᱚᱭ ᱱᱤᱭᱟᱹ ᱟᱸᱫᱷᱟᱯᱟᱹᱛᱭᱟᱹᱣ ᱛᱮ ᱟᱵᱚ ᱟᱹᱰᱤ ᱦᱚᱲ ᱜᱮ ᱟᱵᱚ ᱠᱚᱨᱮᱱ ᱟᱹᱰᱤ ᱦᱚᱲ ᱜᱮᱵᱚᱱ ᱟᱫ ᱠᱟᱜ ᱠᱚᱣᱟ ᱟᱨ ᱥᱮᱪᱮᱫ ᱰᱟᱦᱟᱨ ᱛᱮᱵᱚᱱ ᱛᱟᱲᱟᱢ ᱞᱮᱠᱷᱟᱱ ᱚᱠᱟ ᱟᱡᱟᱨ ᱚᱠᱟ ᱠᱷᱟᱹᱛᱤᱨ ᱛᱮ ᱧᱟᱢᱮᱫ ᱵᱚᱱᱟ ᱱᱤᱭᱟᱹ ᱠᱚᱵᱚᱱ ᱫᱤᱥ ᱦᱩᱸᱫᱤᱥ ᱞᱮᱠᱷᱟᱱ ᱫᱚ ᱰᱟᱹᱱ ᱚᱡᱷᱟ ᱫᱚ ᱵᱟᱝ ᱯᱟᱸᱡᱟ ᱦᱩᱭᱩᱜ ᱛᱟᱵᱚᱱᱟ ᱚᱱᱟ ᱦᱚᱛᱮᱜ ᱛᱮ ᱥᱮᱪᱮᱫ ᱫᱚ ᱮᱠᱟᱞ ᱜᱮ ᱞᱟᱹᱠᱛᱤᱜ ᱠᱟᱱᱟ ᱡᱟᱦᱟᱸ ᱛᱤᱱᱟᱹᱜ ᱟᱵᱚ ᱨᱮᱱ ᱢᱟᱹᱭ ᱛᱟᱠᱚ ᱵᱟᱹᱵᱩ ᱛᱟᱠᱚ ᱵᱚᱱ ᱥᱮᱪᱮᱫ ᱫᱟᱲᱮᱭᱟᱠᱚᱣᱟ ᱟᱵᱚᱣᱟᱜ ᱟᱜᱟᱢ ᱩᱱᱟᱹᱜ ᱜᱮ ᱢᱟᱨᱥᱟᱞ ᱛᱟᱦᱮᱱ ᱛᱟᱵᱚᱱᱟ ᱥᱮᱪᱮᱫ ᱢᱟᱱᱮ ᱜᱮ ᱦᱩᱭᱩᱜ ᱠᱟᱱᱟ ᱢᱟᱨᱥᱟᱞ ᱰᱟᱦᱟᱨ ᱛᱮ ᱛᱟᱲᱟᱢ ᱨᱮᱱᱟᱜ ᱚᱱᱟ ᱨᱮᱱᱟᱜ ᱯᱚᱱᱛᱷᱟ ᱥᱮ ᱩᱯᱟᱹᱭ